ᱯᱚᱭᱞᱟ ᱵᱚᱭᱥᱟᱠ ᱫᱚ ᱤᱝᱨᱟᱹᱡᱤ ᱢᱟᱥᱨᱮᱱᱟᱜ ᱮᱛᱚᱦᱚᱵ ᱫᱤᱱ ᱠᱟᱱᱟ ᱛᱮᱭᱤᱥᱮ ᱡᱟᱱᱣᱟᱨᱤ ᱫᱚ ᱱᱮᱛᱟᱡᱤᱭᱟᱜ ᱡᱟᱱᱟᱢ ᱢᱟᱦᱟ ᱠᱟᱱᱟ ᱟᱨ ᱛᱤᱨᱤᱥᱮ ᱡᱩᱱ ᱫᱚ ᱦᱩᱞᱢᱟᱦᱟ ᱫᱤᱵᱚᱥ ᱠᱟᱱᱟ ᱯᱟᱸᱪᱩᱭ ᱥᱮᱯᱴᱮᱢᱵᱚᱨ ᱢᱟᱪᱮᱫ ᱢᱟᱦᱟ ᱟᱨ ᱫᱚᱥᱨᱟ ᱚᱠᱴᱚᱵᱚᱨ ᱢᱚᱦᱟᱛᱢᱟ ᱜᱟᱱᱫᱷᱤᱭᱟᱜ ᱡᱟᱱᱟᱢ ᱫᱤᱱ ᱠᱟᱱᱟ